ᱤᱧ ᱯᱳᱭᱞᱳ ᱯᱟᱭᱨᱟᱜ ᱤᱧ ᱥᱮᱲᱟ ᱞᱮᱫᱟ ᱩᱱ ᱫᱚ ᱜᱤᱫᱽᱨᱟᱹ ᱧᱚᱜ ᱜᱤᱧ ᱛᱟᱦᱮᱸᱫ ᱠᱟᱱᱟ ᱵᱚᱭᱚᱥ ᱛᱟᱦᱮᱸ ᱠᱟᱱ ᱛᱤᱧᱟᱹ ᱵᱟᱨᱚ ᱪᱳᱫᱽᱫᱳ ᱵᱚᱪᱷᱚᱨ ᱛᱚ ᱩᱱ ᱢᱤᱫ ᱜᱟᱛᱮ ᱜᱤᱫᱽᱨᱟᱹᱭ ᱛᱟᱦᱮᱸᱫ ᱠᱟᱱᱟ ᱩᱱᱤ ᱜᱮ ᱯᱟᱭᱨᱟᱜ ᱫᱚᱭ ᱥᱮᱲᱟᱣᱫᱤᱧ ᱛᱟᱦᱮᱱᱟ ᱟᱨ ᱯᱟᱭᱨᱟ ᱫᱚ ᱜᱚᱴᱟ ᱜᱮ ᱵᱟᱸᱫᱽ ᱯᱩᱠᱷᱩᱨᱤ ᱜᱟᱵᱷᱟ ᱠᱚᱨᱮ ᱜᱚᱴᱟ ᱜᱮ ᱯᱟᱭᱨᱟ ᱦᱩᱭ ᱟᱠᱟᱱᱟ ᱟᱨ ᱵᱚᱛᱚᱨ ᱵᱚᱞᱛᱮ ᱫᱚ ᱮᱠ ᱢᱟᱛᱨᱚ ᱥᱟᱹᱢᱩᱫᱽ ᱫᱟᱜ ᱨᱮᱜᱮ ᱡᱚᱞᱟ ᱫᱟᱜ ᱨᱮᱜᱮ ᱵᱚᱛᱚᱨ ᱫᱚ ᱚᱸᱰᱮ ᱫᱚ ᱜᱟᱹᱦᱤᱨ ᱦᱚᱸ ᱡᱟᱹᱥᱛᱤ ᱧᱚᱜ ᱛᱟᱦᱮᱱᱟ ᱵᱚᱛᱚᱨ ᱫᱚ ᱮᱠᱢᱟᱛᱨᱚ ᱢᱟᱨᱟᱝ ᱢᱟᱨᱟᱝ ᱫᱚᱨᱭᱟ ᱫᱟᱜ ᱨᱮᱜᱮ